ᱡᱤᱭᱚᱱ ᱨᱮ ᱱᱚᱣᱟ ᱠᱟᱹᱨᱤ ᱫᱚ ᱟᱹᱰᱤ ᱜᱮ ᱞᱟᱹᱠᱛᱤᱭᱟ ᱱᱚᱣᱟ ᱚᱲᱟ ᱨᱮᱱ ᱡᱟᱦᱟᱸᱭ ᱡᱩᱫᱤ ᱢᱤᱜᱴᱮᱱ ᱚᱲᱟᱜ ᱨᱮ ᱢᱤᱜᱴᱮᱱᱮ ᱵᱮᱱᱟᱣ ᱴᱚᱠᱟᱜᱼᱟ ᱡᱟᱦᱟᱸ ᱫᱚ ᱢᱤᱫᱴᱮᱱ ᱥᱤᱞᱯᱚ ᱞᱮᱠᱟ ᱜᱮ ᱢᱤᱫᱴᱮᱱ ᱟᱸᱠᱟᱣ ᱴᱚᱠᱟᱜ ᱟᱭ ᱚᱱᱟ ᱫᱚ ᱡᱟᱦᱟᱸ ᱛᱤᱥ ᱫᱷᱟᱨᱤᱡ ᱦᱚᱸ ᱱᱚᱣᱟ ᱫᱚ ᱡᱚᱜᱟᱣ ᱛᱮ ᱫᱚᱦᱚ ᱞᱮᱠᱷᱟᱱ ᱫᱚ ᱛᱟᱭᱚᱢ ᱫᱤᱱ ᱦᱟᱹᱵᱤᱡ ᱟᱡ ᱨᱮᱱ ᱜᱚᱲᱚᱢ ᱥᱮ ᱜᱚᱲᱚᱢ ᱨᱮᱱ ᱜᱚᱲᱚᱢ ᱦᱚᱸ ᱠᱚ ᱧᱮᱞᱟ ᱩᱱᱠᱩ ᱦᱚᱸᱠᱚ ᱞᱟᱹᱭ ᱫᱟᱲᱮᱜᱼᱟ ᱡᱮ ᱱᱚᱝᱠᱟ ᱤᱧ ᱨᱮᱱ ᱤᱧ ᱜᱚᱲᱚᱢ ᱨᱮᱱ ᱦᱚᱸ ᱟᱡ ᱵᱟᱵᱟ ᱱᱚᱣᱟ ᱡᱤᱱᱤᱥᱮ ᱩᱱᱫᱤᱱ ᱨᱮᱭ ᱛᱮᱭᱟᱨ ᱦᱚᱴᱚ ᱞᱮᱫᱟ ᱱᱚᱣᱟ ᱛᱮ ᱱᱩᱠᱩ ᱱᱮᱛᱟᱨ ᱠᱷᱚᱱ ᱜᱤᱫᱽᱨᱟᱹ ᱦᱚᱸ ᱱᱩᱠᱩ ᱨᱮ ᱢᱚᱱᱮ ᱨᱮ ᱢᱤᱫᱴᱮᱱ ᱦᱮᱡ ᱟᱠᱚᱣᱟ ᱡᱮ ᱵᱟᱝ ᱱᱚᱣᱟ ᱱᱩᱱᱟᱹᱜ ᱮ ᱵᱟᱰᱟᱭ ᱠᱟᱱ ᱛᱟᱦᱮᱸᱜᱼᱟ ᱩᱱ ᱫᱤᱱ ᱨᱮ ᱟᱵᱚ ᱦᱚᱸ ᱱᱚᱝᱠᱟ ᱵᱚᱱ ᱠᱟᱹᱢᱤ ᱞᱮᱠᱷᱟᱡ ᱱᱚᱝᱠᱟᱱ ᱵᱮᱱᱟᱣ ᱫᱟᱲᱮ ᱞᱮᱱ ᱠᱷᱟᱱ ᱟᱨ ᱦᱚᱸ ᱜᱮ ᱵᱷᱟᱹᱜᱤ ᱦᱩᱭ ᱠᱚᱜᱼᱟ ᱟᱫᱚ ᱱᱚᱣᱟ ᱫᱚ ᱟᱹᱰᱤ ᱟᱸᱴ ᱜᱮ ᱱᱚᱣᱟ ᱥᱟᱶᱛᱟ ᱵᱷᱟᱹᱞᱟᱹᱭ ᱨᱮ ᱵᱷᱟᱹᱜᱤ ᱫᱚᱭ ᱮᱢᱟ ᱱᱚᱣᱟ ᱡᱩᱫᱤ ᱟᱵᱚ ᱡᱟᱦᱮᱨ ᱛᱷᱟᱱ ᱥᱮ ᱟᱵᱚᱣᱟᱜ ᱡᱟᱦᱟᱸ ᱨᱮ ᱵᱚᱸᱜᱟ ᱵᱳᱨᱳ ᱦᱩᱭᱩᱜ ᱚᱱᱟ ᱠᱚ ᱪᱮᱫ ᱞᱮᱠᱟ ᱠᱟᱛᱮᱜ ᱦᱩᱭᱩᱜ ᱠᱟᱱᱟ ᱚᱱᱟ ᱡᱩᱫᱤ ᱵᱚᱱ ᱱᱚᱣᱟ ᱟᱸᱠᱟᱣ ᱰᱚᱦᱚ ᱞᱮᱠᱷᱟᱱ ᱨᱚᱝ ᱛᱮᱦᱚᱸ ᱥᱮ ᱤᱭᱟᱹ ᱦᱟᱥᱟ ᱨᱮᱭᱟᱜ ᱠᱤᱝᱵᱟ ᱱᱚᱣᱟ ᱥᱤᱢᱮᱴ ᱠᱚᱨᱮᱱᱟᱜ ᱦᱚᱸ ᱱᱚᱣᱟ ᱟᱵᱚ ᱫᱮᱭᱟᱞ ᱨᱮ ᱵᱷᱤᱛ ᱨᱮ ᱡᱩᱫᱤ ᱵᱚᱱ ᱵᱮᱱᱟᱣ ᱫᱚᱦᱚ ᱠᱟᱜ ᱠᱷᱟᱡ ᱫᱚ ᱱᱚᱣᱟ ᱫᱚ ᱛᱟᱦᱮᱸ ᱤᱫᱤᱭ ᱱᱟ ᱱᱚᱣᱟ ᱫᱚ ᱡᱟᱦᱟᱸ ᱦᱤᱞᱳᱜ ᱦᱚᱸ ᱱᱩᱠᱩ ᱜᱤᱫᱽᱨᱟᱹ ᱟᱠᱚ ᱢᱤᱫᱴᱮᱡ ᱢᱚᱱᱮᱨᱮ ᱦᱮᱡ ᱟᱠᱚᱣᱟ ᱡᱮ ᱱᱚᱝᱠᱟᱱ ᱠᱟᱹᱢᱤ ᱥᱮᱫᱟᱭ ᱫᱚ ᱦᱩᱭᱩᱜ ᱠᱟᱱ ᱛᱟᱦᱮᱸᱜᱼᱟ ᱟᱫᱚ ᱚᱱᱟ ᱢᱤᱫᱴᱮᱱ ᱥᱟᱶᱛᱟ ᱨᱮ ᱠᱟᱹᱢᱤᱭᱟ ᱡᱮ ᱪᱮᱫᱟᱜ ᱡᱮ ᱱᱚᱣᱟ ᱠᱚ ᱛᱟᱦᱮᱸ ᱞᱮᱱ ᱠᱷᱟᱱ ᱫᱚ ᱮᱴᱟᱜ ᱫᱷᱚᱨᱚᱢ ᱥᱮᱜ ᱥᱮ ᱮᱴᱟᱜ ᱥᱮᱜ ᱪᱟᱞᱟᱜ ᱨᱮᱭᱟᱜ ᱢᱤᱫᱴᱮᱡ ᱡᱮ ᱯᱨᱚᱵᱚᱱᱚᱛᱟ ᱛᱟᱦᱮᱱ ᱠᱟᱱᱟ ᱚᱱᱟ ᱦᱚᱸᱭ ᱟᱠᱴᱚ ᱟᱠᱚᱴ ᱫᱟᱲᱮᱭᱟᱜᱼᱟ ᱪᱮᱫᱟᱜ ᱡᱮ ᱩᱱᱤ ᱵᱩᱡᱷᱟᱹᱣᱟ ᱡᱮ ᱟᱞᱮ ᱫᱚ ᱱᱚᱜ ᱚ ᱱᱚᱝᱠᱟ ᱜᱮ ᱥᱟᱶᱟ ᱫᱷᱚᱨᱚᱢ ᱛᱟᱦᱮᱸ ᱠᱟᱱᱟ ᱱᱚᱣᱟ ᱟᱞᱮ ᱚᱲᱟᱜ ᱨᱮ ᱱᱚᱣᱟ ᱥᱤᱞᱯᱚ ᱛᱟᱞᱟᱨᱮ ᱤᱧ ᱧᱮᱞ ᱠᱟᱫᱟ ᱟᱫᱚ ᱱᱚᱣᱟ ᱛᱮᱫᱚ ᱟᱹᱰᱤ ᱟᱸᱴ ᱜᱮ ᱥᱟᱶᱛᱟ ᱵᱷᱟᱹᱭ ᱨᱮ ᱠᱟᱹᱢᱤ ᱫᱚᱭ ᱮᱢᱟ